ᱟᱞᱮ ᱫᱚ ᱯᱚᱨᱚᱵᱽ ᱨᱮᱫᱚ ᱟᱹᱰᱤ ᱟᱹᱰᱤ ᱜᱟᱱ ᱡᱚᱢᱟᱜᱼᱧᱩᱣᱟᱜ ᱞᱮ ᱛᱮᱭᱟᱨᱟ ᱥᱤᱢ ᱞᱟᱡ ᱥᱤᱢ ᱡᱤᱞ ᱯᱤᱴᱷᱟᱹ ᱥᱩᱠᱨᱤ ᱡᱤᱞ ᱯᱤᱴᱷᱟᱹ ᱟᱨ ᱯᱮᱲᱟ ᱠᱚᱠᱚ ᱦᱟᱹᱡᱩᱜᱼᱟ ᱩᱱᱠᱩ ᱠᱚᱦᱚᱸ ᱡᱤᱞ ᱦᱟᱹᱠᱩ ᱜᱮᱞᱮ ᱩᱛᱩᱭᱟ ᱚᱱᱟ ᱠᱚᱜᱮ ᱞᱮ ᱡᱚᱢ ᱚᱪᱚ ᱠᱚᱣᱟ ᱟᱨ ᱥᱤᱢ ᱡᱤᱞ ᱯᱤᱴᱷᱟᱹ ᱦᱚᱸ ᱟᱹᱰᱤ ᱟᱸᱴ ᱜᱮ ᱥᱤᱵᱤᱞᱟ